ᱦᱮᱞᱳ ᱱᱚᱣᱟ ᱫᱚ ᱵᱷᱟᱴᱳᱞ ᱠᱟᱱᱟ ᱚᱱᱟ ᱨᱮᱥᱴᱩᱨᱮᱱᱴ ᱨᱮ ᱢᱤᱫᱴᱮᱱ ᱡᱚᱢᱟᱜ ᱤᱧ ᱚᱰᱟᱨ ᱞᱮᱫᱟ ᱵᱟᱨᱚᱴᱟ ᱥᱚᱢᱚᱭ ᱨᱮ ᱡᱚᱢᱟᱜ ᱦᱤᱡᱩᱜ ᱨᱮᱱᱟᱜ ᱠᱟᱛᱷᱟ ᱱᱤᱛᱚᱜ ᱪᱟᱨᱴᱟ ᱵᱟᱡᱟᱜ ᱠᱟᱱᱟ ᱮᱱᱛᱮ ᱨᱮᱦᱚᱸ ᱡᱚᱢᱟᱜ ᱵᱟᱝ ᱥᱮᱴᱮᱨ ᱞᱮᱱᱟ ᱯᱚᱭᱥᱟ ᱠᱚ ᱮᱢ ᱪᱟᱵᱟ ᱠᱟᱛᱮᱫ ᱨᱮᱦᱚᱸ ᱪᱮᱫᱟᱜ ᱵᱤᱞᱚᱢ ᱮᱱᱟ ᱱᱤᱭᱟᱹ ᱞᱟᱹᱭᱟᱹᱧ ᱢᱮ ᱟᱨ ᱱᱚᱝᱠᱟᱢ ᱵᱤᱞᱚᱢ ᱞᱮᱠᱷᱟᱱ ᱟᱢ ᱴᱷᱮᱱ ᱠᱷᱚᱱ ᱡᱚᱢᱟᱜ ᱵᱟᱹᱧ ᱦᱟᱛᱟᱣᱟ ᱱᱤᱭᱟᱹ ᱚᱴᱟᱭᱤᱢ ᱨᱮᱫᱚ ᱡᱚᱢᱟᱜ ᱦᱟᱛᱟᱣ ᱠᱟᱛᱮᱫ ᱤᱧ ᱫᱩᱧ ᱪᱤᱠᱟᱹᱭᱟ